ᱦᱮᱸ ᱦᱮᱞᱳ ᱰᱟᱠᱛᱟᱨ ᱰᱟᱠᱛᱟᱨ ᱡᱤ ᱢᱮᱱᱟᱭᱟ ᱦᱮᱸ ᱤᱧ ᱱᱚᱰᱮ ᱵᱟᱸᱫᱽᱞᱩ ᱠᱷᱚᱱ ᱤᱧ ᱞᱟᱹᱭ ᱮ ᱫᱟ ᱥᱩᱢᱤ ᱢᱮᱱᱫᱟᱹᱧ ᱦᱚᱞᱟᱱᱚᱜ ᱵᱩᱜᱤᱛᱮᱭ ᱫᱟᱜ ᱠᱮᱫᱟ ᱛᱚ ᱟᱞᱮᱥᱮᱱ ᱟᱫᱚ ᱚᱱᱮ ᱵᱟᱨᱦᱮ ᱛᱮᱧ ᱩᱰᱩᱠ ᱞᱮᱱᱟ ᱥᱮ ᱧᱤᱫᱟᱹ ᱥᱮᱫ ᱫᱤᱭᱮ ᱵᱷᱤᱸᱫᱟᱹᱲ ᱤᱱᱟᱹᱧ ᱠᱟᱴᱟ ᱥᱮᱫ ᱦᱟᱥᱩᱭᱤᱫᱤᱧ ᱠᱟᱱᱟ ᱵᱩᱜᱤᱛᱮ ᱟᱫᱚᱧ ᱢᱮᱱᱮᱫ ᱠᱟᱱ ᱛᱟᱦᱮᱸᱫᱼᱟ ᱨᱟᱱ ᱚᱪᱚᱜ ᱞᱟᱹᱜᱤᱫ ᱤᱧ ᱢᱮᱱᱮᱫ ᱛᱟᱦᱮᱸᱫ ᱵᱟᱢ ᱦᱮᱡ ᱠᱚᱜᱼᱟ ᱟᱞᱮ ᱚᱲᱟᱜ

ᱦᱮᱸ ᱦᱮᱸ

ᱮᱻ ᱵᱷᱤᱸᱫᱟᱹᱲ ᱠᱟᱹᱱᱟᱹᱧ ᱛᱚ ᱟᱫᱚ ᱠᱟᱪᱟ ᱠᱚ ᱠᱟᱴᱟ ᱠᱚ ᱢᱚᱪᱠᱟᱣ ᱧᱚᱜ ᱟᱠᱟᱱ ᱛᱤᱧᱟᱹ ᱟᱫᱚ ᱦᱟᱥᱩ ᱧᱚᱜᱤᱧ ᱠᱟᱱᱟ ᱚᱱᱟ ᱠᱟᱴᱟ ᱥᱮᱫ ᱦᱮᱸ ᱦᱮᱸ ᱡᱚᱡᱚᱢ ᱡᱚᱡᱚᱢ ᱡᱟᱸᱜᱟ ᱥᱮᱫ ᱦᱟᱥᱩ ᱧᱚᱜᱤᱧ ᱠᱟᱱᱟ ᱟᱨ ᱪᱮᱜ ᱠᱚᱧ ᱞᱟᱜᱟᱣ ᱞᱮᱠᱷᱟᱱ ᱦᱩᱭᱩᱜᱼᱟ ᱦᱮᱸ ᱦᱮᱸ

ᱦᱮᱸ ᱦᱮᱸ ᱦᱮᱸ ᱚᱻ

ᱦᱮᱸ ᱟᱫᱚ ᱛᱤᱱᱟᱹᱜ ᱜᱷᱟᱹᱲᱤᱡ ᱯᱚᱨᱮᱢ ᱦᱮᱡ ᱫᱟᱲᱮ ᱠᱚᱜᱼᱟ ᱚᱻ ᱜᱟᱯᱟ ᱥᱮᱛᱟᱜ ᱥᱮᱫ ᱮᱢ ᱦᱤᱡᱩᱜᱼᱟ ᱚᱻ ᱟᱨ ᱡᱟᱦᱟᱱᱟᱜ ᱪᱤᱠᱟ ᱦᱩᱭᱩᱜᱼᱟ ᱤᱱᱟᱹ ᱠᱚ ᱤᱭᱟᱹ ᱠᱟᱛᱮᱫ ᱟᱨ ᱡᱩᱫᱤ ᱵᱟᱝ ᱛᱷᱤᱨᱚᱜ ᱛᱤᱧ ᱠᱷᱟᱱ ᱚᱱᱟ ᱠᱚ ᱤᱭᱟᱹ ᱛᱮᱦᱚᱸ ᱦᱮᱸ ᱚᱻ ᱦᱟᱥᱩ ᱫᱚ ᱠᱚᱢᱚᱜ ᱛᱤᱧᱟᱹ ᱛᱚ ᱱᱚᱶᱟ ᱨᱟᱱ ᱡᱚᱢ ᱠᱟᱛᱮᱫ ᱜᱮ

ᱚᱻ ᱴᱷᱤᱠ ᱜᱮᱭᱟ ᱛᱟᱞᱦᱮ ᱚᱝᱠᱟ ᱜᱮ ᱛᱟᱞᱦᱮᱧ ᱠᱟᱹᱢᱤᱭᱮᱫᱟ ᱟᱨ ᱱᱤᱭᱟᱹ ᱠᱚᱧ ᱥᱮᱠᱟᱣ ᱦᱟᱛᱟᱲᱮᱫ ᱛᱤᱧᱟᱹᱧ ᱠᱟᱴᱟ ᱟᱨ ᱵᱟᱹᱧ ᱛᱟᱲᱟᱢ ᱦᱟᱛᱟᱲᱟ ᱜᱟᱯᱟ ᱥᱮᱛᱟᱜ ᱡᱩᱫᱤᱢ ᱦᱤᱡᱩᱜ ᱠᱷᱟᱱ ᱜᱟᱯᱟ ᱥᱮᱛᱟᱜ ᱜᱤᱧ ᱫᱮᱠᱷᱟᱜᱼᱟ ᱟᱢ ᱴᱷᱮᱱ ᱦᱮᱸ ᱦᱮᱸ ᱢᱟ ᱛᱟᱞᱦᱮ